ᱡᱚᱛᱚ ᱠᱷᱚᱱ ᱵᱟᱹᱲᱤᱡ ᱠᱟᱹᱢᱤ ᱫᱚ ᱯᱩᱞᱤᱥᱟᱜ ᱩᱱᱠᱩ ᱡᱟᱦᱟᱸ ᱨᱮᱜᱮ ᱡᱟᱦᱟᱱ ᱜᱷᱚᱴᱚᱱᱟ ᱜᱮ ᱦᱩᱭᱞᱮᱱ ᱠᱷᱟᱱ ᱦᱮᱡ ᱠᱟᱛᱮᱫ ᱟᱹᱛᱷᱟᱣᱹᱲᱤ ᱜᱮ ᱚᱸᱰᱮᱨᱮᱱ ᱦᱚᱲᱠᱚ ᱥᱟᱵ ᱠᱟᱛᱮᱫ ᱛᱷᱟᱱᱟ ᱠᱚ ᱤᱫᱤ ᱠᱚᱣᱟ ᱩᱱ ᱵᱷᱳᱨ ᱩᱱᱠᱩ ᱦᱚᱲᱠᱚ ᱵᱟᱠᱚ ᱟᱲᱟᱜ ᱠᱚᱣᱟ ᱡᱟᱦᱟᱸ ᱛᱤᱱ ᱵᱷᱳᱨ ᱠᱮᱥ ᱠᱮᱯᱮᱥ ᱨᱮᱭᱟᱜ ᱠᱟᱹᱢᱤᱦᱚᱨᱟ ᱢᱟᱲᱟᱝ ᱥᱮᱫ ᱵᱟᱭ ᱞᱟᱦᱟᱜᱼᱟ